ᱠᱚᱞᱮᱡᱽ ᱨᱮ ᱵᱷᱚᱨᱛᱤ ᱞᱟᱹᱜᱤᱫ ᱫᱚ ᱯᱷᱚᱨᱚᱢ ᱯᱷᱤᱞᱟᱯ ᱦᱩᱭᱩᱜᱼᱟ ᱤᱱᱟᱹ ᱛᱟᱭᱚᱢ ᱠᱟᱣᱩᱱᱥᱤᱞᱤᱝ ᱦᱩᱭᱩᱜᱼᱟ ᱠᱟᱣᱩᱱᱥᱮᱞᱤᱝ ᱨᱮ ᱦᱩᱭ ᱠᱟᱛᱮᱜ ᱵᱷᱚᱨᱛᱤ ᱯᱚᱠᱨᱤᱭᱟ ᱨᱮ ᱵᱷᱚᱨᱛᱤ ᱯᱚᱠᱨᱤᱭᱟᱨᱮ ᱪᱟᱞᱟᱣ ᱦᱩᱭᱩᱜᱼᱟ ᱛᱟᱨᱯᱚᱨ ᱵᱷᱚᱨᱛᱤ ᱞᱟᱹᱜᱤᱫ ᱱᱚᱛᱷᱤ ᱫᱚ ᱞᱟᱜᱟᱜᱼᱟ ᱢᱟᱫᱽᱫᱷᱚᱢᱤᱠ ᱨᱮᱭᱟᱜ ᱨᱮᱡᱟᱞᱴ ᱮᱰᱢᱤᱴ ᱠᱟᱨᱰ ᱤᱭᱤᱪᱮᱥ ᱨᱮᱱᱟᱜ ᱨᱮᱡᱟᱞᱴ ᱤᱱᱟᱹᱛᱟᱭᱚᱢ ᱟᱫᱷᱟᱨ ᱠᱟᱨᱰ ᱡᱟᱵᱚᱛᱤᱭᱚ ᱟᱢᱟᱜ ᱠᱟᱜᱚᱡᱽ ᱚᱱᱟ ᱠᱚ ᱞᱟᱜᱟᱜᱼᱟ ᱟᱨ ᱯᱚᱭᱥᱟ ᱞᱟᱜᱟᱜᱼᱟ ᱵᱟᱨ ᱦᱟᱡᱟᱨ ᱴᱟᱠᱟ ᱠᱟᱛᱮᱜ ᱤᱱᱟᱹᱛᱟᱭᱚᱢ ᱵᱷᱚᱨᱛᱤ ᱯᱚᱠᱨᱤᱭᱟ ᱠᱚᱢᱯᱤᱞᱤᱴᱚᱜᱼᱟ